ᱞᱟᱠᱪᱟᱨ ᱫᱚ ᱞᱟᱠᱪᱟᱨ ᱞᱟᱠᱪᱟᱨᱨᱮ ᱵᱟᱯᱞᱟ ᱫᱚ ᱛᱤᱱᱟᱹᱜᱼᱟ ᱫᱩᱣᱟᱹᱨ ᱵᱟᱯᱞᱟ ᱠᱚᱸᱰᱮᱞ ᱧᱟᱯᱟᱢ ᱵᱟᱯᱞᱟ ᱟᱨ ᱴᱩᱝᱠᱤ ᱵᱟᱯᱞᱟ ᱵᱟᱯᱞᱟ ᱫᱚ ᱵᱮᱥᱤᱨ ᱵᱷᱟᱜᱽ ᱱᱚᱶᱟ ᱫᱩᱣᱟᱹᱨ ᱵᱟᱯᱞᱟ ᱟᱹᱨᱤ ᱞᱮᱠᱟᱛᱮ ᱵᱟᱯᱞᱟᱜ ᱠᱟᱱᱟ ᱠᱚ ᱟᱨ ᱚᱱᱟᱜᱮ ᱵᱮᱥᱤ ᱦᱚᱲᱠᱚ ᱯᱟᱸᱡᱟᱭᱮᱫᱟ